ᱟᱞᱮ ᱞᱟᱠᱪᱟᱨ ᱨᱮ ᱫᱷᱚᱨᱚᱢ ᱛᱷᱟᱱ ᱨᱮ ᱪᱟᱞᱟᱜ ᱞᱟᱹᱜᱤᱫ ᱫᱚ ᱩᱯᱟᱹᱥ ᱛᱮ ᱵᱚᱞᱚ ᱦᱩᱭᱩᱜᱼᱟ ᱟᱨ ᱩᱢ ᱱᱟᱲᱠᱟ ᱠᱟᱛᱮᱫ ᱟᱨ ᱱᱤᱨᱳᱲ ᱢᱚᱱᱮᱛᱮ ᱚᱱᱟ ᱛᱷᱟᱱ ᱨᱮᱫᱚ ᱠᱚ ᱵᱚᱞᱚ ᱫᱟᱲᱮᱭᱟᱜᱼᱟ ᱡᱟᱦᱟᱱᱟᱜ ᱥᱚ ᱥᱤᱲᱤᱡ ᱡᱚᱢ ᱠᱟᱛᱮᱫ ᱫᱚ ᱵᱟᱝᱜᱮ ᱟᱨ ᱚᱱᱟ ᱫᱚ ᱩᱯᱟᱹᱥ ᱛᱮᱜᱮᱢ ᱵᱚᱞᱚ ᱫᱟᱲᱮᱭᱟᱜᱼᱟ ᱚᱱᱟ ᱫᱷᱚᱨᱚᱢ ᱛᱷᱟᱱ ᱨᱮᱫᱚ